ᱪᱷᱟᱵᱽᱵᱤᱥ ᱡᱟᱱᱩᱣᱟᱨᱤ ᱡᱟᱦᱟᱸᱫᱚ ᱜᱚᱱᱛᱚᱱᱛᱨᱚ ᱫᱤᱵᱚᱥᱵᱚᱱ ᱢᱟᱱᱟᱣᱟ ᱯᱚᱸᱫᱽᱨᱚ ᱟᱜᱚᱥᱴ ᱡᱟᱦᱟᱸᱫᱚ ᱥᱚᱛᱚᱱᱛᱨᱚᱛᱚ ᱫᱤᱵᱚᱥᱵᱚᱱ ᱢᱟᱱᱟᱣᱟ ᱟᱴ ᱢᱟᱨᱪ ᱡᱟᱦᱟᱸᱫᱚ ᱢᱟᱦᱤᱞᱟ ᱫᱤᱵᱚᱥᱵᱚᱱ ᱢᱟᱱᱟᱣᱟ ᱯᱟᱸᱪ ᱡᱩᱱ ᱯᱟᱸᱪ ᱡᱩᱱᱫᱚ ᱯᱟᱨᱭᱟᱵᱚᱨᱚᱱ ᱫᱤᱵᱚᱥᱵᱚᱱ ᱢᱟᱱᱟᱣᱟ ᱟᱨ ᱫᱩ ᱚᱠᱴᱳᱵᱚᱨ ᱫᱩ ᱚᱠᱴᱳᱵᱚᱨ ᱨᱮᱫᱚ ᱜᱟᱱᱫᱷᱤᱡᱤᱭᱟᱜ ᱡᱚᱱᱚᱢ ᱢᱟᱦᱟᱵᱚᱱ ᱢᱟᱱᱟᱣᱟ